ᱵᱟᱜᱟᱱ ᱨᱮ ᱪᱟᱥ ᱚᱠᱛᱚ ᱫᱚ ᱦᱩᱭᱩᱜ ᱠᱟᱱᱟ ᱪᱟᱥ ᱠᱟᱜ ᱟᱢ ᱟᱨ ᱟ ᱰᱤ ᱞᱮᱠᱟᱱ ᱡᱤᱱᱛᱤ ᱯᱤᱯᱲᱤ ᱫᱚᱠᱚ ᱛᱟᱦᱮᱸᱱ ᱜᱮᱭᱟ ᱠᱚ ᱛᱚ ᱩᱱᱠᱩ ᱡᱚᱛᱚᱱ ᱚᱠᱛᱚ ᱫᱚ ᱜᱷᱚᱴᱚᱱᱟ ᱫᱚ ᱦᱩᱭ ᱠᱟᱱᱟ ᱪᱟᱥᱟᱢ ᱟᱨᱚ ᱡᱮᱢᱚᱱ ᱞᱟᱹᱭᱦᱟᱹ ᱡᱚᱛᱚ ᱱᱟ ᱲᱤ ᱨᱮᱜᱮ ᱠᱚ ᱞᱟᱹᱭᱦᱟᱹ ᱠᱚ ᱞᱟᱜᱟᱜᱼᱟ ᱞᱟᱹᱭᱦᱟᱹ ᱞᱟᱜᱟᱣ ᱞᱮᱱᱠᱷᱟᱱ ᱚᱱᱟ ᱯᱷᱚᱞᱚᱱ ᱫᱚ ᱵᱟᱝ ᱦᱩᱭᱩᱜᱼᱟ ᱟᱨ ᱥᱩᱠᱨᱤ ᱦᱮᱸ ᱚᱱᱟ ᱦᱚᱸ ᱯᱷᱮ ᱯᱷᱚᱞᱚᱱ ᱥᱩᱠᱨᱤ ᱠᱚ ᱵᱚᱞᱚ ᱞᱮᱱᱠᱷᱟᱱ ᱡᱚᱛᱚ ᱠᱚ ᱡᱚᱢ ᱪᱟᱵᱟᱭᱟ ᱡᱚ ᱱᱟᱲᱤ ᱠᱟᱛᱮ ᱡᱚ ᱞᱮᱱᱠᱷᱟᱡ ᱫᱚ ᱛᱩᱲ ᱠᱚ ᱡᱚᱢᱟ ᱛᱩᱲ ᱦᱚᱸ ᱚᱱᱟ ᱯᱷᱚᱞᱚᱱ ᱠᱚ ᱡᱚᱢᱮᱫᱟ ᱦᱮᱸ ᱟᱨ ᱚᱱᱟ ᱠᱚ ᱵᱤᱵᱷᱤᱱᱱᱚ ᱨᱚᱠᱚᱢ ᱟᱱᱟᱴ ᱛᱟᱦᱮᱱ ᱜᱮᱭᱟ ᱱᱤᱭᱟᱹ ᱫᱚ ᱟᱫᱚ ᱤᱱᱟᱹᱜᱮ ᱚᱥᱵᱤᱫᱟ ᱥᱚᱵᱥᱚᱢᱚᱭ ᱜᱮ ᱩᱱᱠᱩ ᱠᱚ